ᱦᱮᱸ ᱟᱞᱮ ᱥᱩᱨᱥᱩᱯᱩᱨ ᱨᱮᱦᱚᱸ ᱱᱚᱝᱠᱟᱱ ᱜᱟᱫᱮᱞ ᱢᱮᱱᱟᱜ ᱜᱮᱭᱟ ᱡᱮ ᱚᱸᱰᱮ ᱟᱞᱮ ᱟᱛᱳ ᱨᱮᱦᱚᱸ ᱢᱮᱱᱟᱜᱼᱟ ᱡᱟᱦᱟᱸᱞᱮᱠᱟ ᱟᱞᱮ ᱚᱱᱠᱟᱱ ᱥᱟᱯᱟᱯᱠᱚ ᱛᱟᱞᱮ ᱡᱟᱦᱟᱸᱞᱮᱠᱟ ᱦᱩᱭᱮᱱᱟ ᱛᱩᱢᱫᱟᱜ ᱦᱩᱭᱮᱱᱟ ᱴᱟᱢᱟᱠ ᱦᱩᱭᱮᱱᱟ ᱪᱚᱲᱪᱚᱲᱤ ᱦᱩᱭᱮᱱᱟ ᱪᱷᱟᱭᱚᱝᱠᱚ ᱦᱩᱭᱮᱱᱟ ᱠᱚᱨᱛᱟᱞᱠᱚ ᱦᱩᱭᱮᱱᱟ ᱟᱨ ᱟᱞᱮ ᱟᱨ ᱟᱞᱮᱫᱚ ᱟᱠᱷᱲᱟᱨᱮᱞᱮ ᱡᱟᱣᱨᱟᱜᱼᱟ ᱟᱠᱷᱲᱟᱨᱮ ᱡᱟᱣᱨᱟ ᱠᱟᱛᱮᱫ ᱚᱸᱰᱮ ᱚᱸᱰᱮᱞᱮ ᱪᱮᱫᱚᱜ ᱟᱞᱮ ᱯᱷᱤᱨ ᱡᱟᱦᱟᱸᱨᱮ ᱪᱟᱞᱟᱜᱟᱞᱮ ᱯᱷᱤᱨ ᱤᱫᱤᱞᱮᱭᱟᱠᱚ ᱠᱩᱥᱤᱭᱟᱞᱮᱭᱟᱠᱚ ᱯᱷᱤᱨ ᱚᱸᱰᱮ ᱟᱞᱮ ᱢᱟᱱᱮ ᱠᱩᱥᱤᱭᱟᱞᱮᱭᱟᱠᱚ ᱮᱱᱠᱷᱟᱱᱫᱚ ᱟᱞᱮ ᱩᱱᱠᱚ ᱢᱤᱰᱤᱭᱟᱠᱚ ᱦᱤᱡᱩᱜ ᱟᱠᱚ ᱯᱷᱤᱨ ᱩᱱᱠᱩ ᱤᱭᱩᱴᱩᱵᱟᱨᱠᱚ ᱦᱤᱩᱡᱩᱜ ᱟᱠᱚ ᱯᱷᱤᱨ ᱟᱞᱮᱭᱟᱜ ᱪᱤᱛᱟᱹᱨᱠᱚ ᱦᱟᱛᱟᱣᱟ ᱯᱷᱤᱨ ᱪᱤᱛᱟᱹᱨ ᱦᱟᱛᱟᱣ ᱠᱟᱛᱮᱫ ᱩᱱᱠᱩ ᱯᱷᱤᱨ ᱯᱷᱳᱴᱚ ᱯᱳᱥᱴᱟᱠᱚ ᱯᱷᱤᱨ ᱩᱱᱠᱩ ᱟᱲᱟᱜᱟᱠᱚ ᱮᱱᱛᱮ ᱟᱞᱮᱭᱟᱜ ᱠᱩᱥᱤᱜ ᱟᱠᱚ ᱮᱱᱠᱷᱟᱱ ᱦᱚᱲᱠᱚ ᱚᱱᱟᱠᱚ ᱪᱤᱛᱟᱹᱨᱛᱟᱞᱮ ᱵᱮᱱᱟᱣᱟᱠᱚ ᱟᱨ ᱚᱱᱠᱟᱜᱮ ᱡᱟᱦᱟᱸ ᱠᱚᱨᱮ ᱡᱟᱦᱟᱱᱟᱜ ᱯᱨᱳᱜᱨᱟᱢᱠᱚ ᱦᱩᱭᱩᱜᱼᱟ ᱡᱮ ᱡᱟᱦᱟᱱᱟᱜ ᱠᱚ ᱡᱟᱦᱟᱱᱟᱜ ᱢᱟᱱᱮ ᱮᱱᱠᱷᱟᱱᱫᱚ ᱟᱞᱮ ᱚᱸᱰᱮᱞᱮ ᱪᱟᱞᱟᱜᱼᱟ ᱟᱨ ᱪᱟᱞᱟᱣ ᱠᱟᱛᱮᱫ ᱚᱸᱰᱮ ᱟᱞᱮᱞᱮ ᱨᱟᱹᱥᱠᱟᱹ ᱚᱪᱚ ᱠᱚᱣᱟ